ᱟᱵᱚ ᱱᱚᱣᱟ ᱵᱷᱟᱨᱚᱛ ᱫᱤᱥᱚᱢ ᱨᱮ ᱛᱟᱦᱮᱸ ᱠᱟᱛᱮᱜ ᱠᱷᱮᱞᱳᱰ ᱵᱟᱵᱚᱱ ᱟᱸᱡᱚᱢ ᱠᱮᱭᱟ ᱱᱚᱝᱠᱟᱱ ᱦᱚᱲ ᱫᱚ ᱢᱚᱱᱮ ᱦᱩᱭᱩᱜ ᱠᱟᱱᱟ ᱵᱟᱹᱱᱩᱜ ᱵᱚᱱ ᱜᱮᱭᱟ ᱟᱨ ᱠᱷᱮᱞᱚᱱᱰ ᱡᱮᱢᱚᱱ ᱯᱷᱩᱴᱵᱚᱞ ᱠᱨᱤᱠᱮᱴ ᱟᱹᱰᱤᱠᱤᱪᱷᱩ ᱜᱮᱵᱚᱱ ᱵᱟᱲᱟᱭᱟ ᱡᱮ ᱚᱱᱠᱟ ᱠᱷᱮᱞᱚᱱᱰ ᱢᱮᱱᱟᱜᱼᱟ ᱠᱤᱱᱛᱩ ᱟᱹᱰᱤᱜᱟᱱ ᱦᱚᱲᱠᱚ ᱞᱟᱹᱭᱟ ᱡᱮ ᱠᱮᱞᱳᱰ ᱫᱚ ᱵᱟᱝ ᱵᱷᱟᱹᱜᱤᱭᱟ ᱡᱮ ᱠᱷᱮᱞᱚᱱᱰ ᱛᱮᱫᱚ ᱠᱳᱱᱳ ᱪᱮᱫ ᱦᱚᱸ ᱵᱟᱝ ᱦᱩᱭᱩᱜᱼᱟ ᱥᱮ ᱠᱳᱱᱳ ᱠᱨᱤᱭᱟᱨ ᱵᱟᱝ ᱦᱩᱭᱩᱜᱼᱟ ᱠᱤᱱᱛᱩ ᱠᱷᱮᱞᱚᱰ ᱱᱤᱭᱮ ᱫᱚ ᱤᱧ ᱪᱮᱫ ᱤᱧ ᱞᱟᱹᱭᱟ ᱡᱮᱢᱚᱱ ᱠᱷᱮᱞᱳᱰ ᱛᱮᱫᱚ ᱟᱵᱚᱣᱟᱜ ᱦᱚᱲᱢᱚ ᱨᱮᱱᱟᱜ ᱜᱚᱴᱷᱚᱱ ᱦᱚᱸᱭ ᱛᱳᱭᱨᱤᱭᱟᱭ ᱟᱨ ᱪᱮᱫ ᱛᱟᱨᱯᱚᱨᱮ ᱦᱩᱭᱩᱜ ᱠᱟᱱᱟ ᱡᱩᱫᱤ ᱵᱷᱟᱹᱜᱤ ᱠᱷᱮᱞᱳᱰ ᱮᱢ ᱫᱟᱲᱮᱭᱟᱜᱼᱟ ᱠᱨᱤᱭᱟᱨ ᱚᱯᱷᱥᱮᱱ ᱦᱚᱸ ᱦᱮᱱᱟᱜ ᱜᱮᱭᱟ ᱪᱮᱫᱟᱜ ᱥᱮ ᱡᱮᱢᱚᱱ ᱟᱵᱚ ᱥᱟᱱᱛᱟᱲ ᱠᱷᱚᱱᱜᱮ ᱢᱤᱫ ᱦᱚᱲ ᱥᱤᱫᱩ ᱢᱟᱨᱟᱱᱰᱤ ᱧᱩᱛᱩᱢ ᱛᱮ ᱢᱮᱱᱟᱭᱟ ᱵᱷᱟᱹᱜᱤ ᱠᱷᱮᱞᱚᱱᱰ ᱛᱟᱨᱯᱚᱨᱮ ᱦᱩᱭᱩᱜ ᱠᱟᱱᱟ ᱯᱷᱩᱴᱵᱚᱞ ᱯᱞᱮᱭᱟᱨ ᱠᱷᱚᱱ ᱫᱚ ᱢᱮᱥᱤ ᱨᱳᱞᱟᱱᱰᱳ ᱠᱨᱤᱠᱮᱴ ᱠᱷᱚᱱᱟᱜ ᱡᱮᱢᱚᱱ ᱢᱮᱱᱟᱭᱟ ᱫᱷᱳᱱᱤ ᱵᱤᱨᱟᱴ ᱠᱳᱦᱞᱤ ᱱᱩᱠᱩ ᱠᱚ ᱞᱮᱠᱟᱱ ᱡᱟᱭᱜᱟ ᱨᱮ ᱥᱚᱢᱵᱷᱚᱵ ᱠᱟᱱᱟ ᱠᱟᱨᱚᱱ ᱠᱷᱮᱞᱳᱱᱰ ᱫᱚ ᱦᱩᱭᱩᱜ ᱠᱟᱱᱟ ᱞᱟᱭᱤᱯᱷ ᱨᱮ ᱢᱤᱫᱴᱮᱱ ᱜᱩᱨᱩᱛᱛᱚᱯᱩᱨᱱᱚ ᱯᱟᱨᱴ ᱜᱮ ᱪᱮᱫᱟᱜ ᱥᱮ ᱠᱷᱮᱞᱚᱱᱰ ᱫᱚ ᱵᱟᱵᱚᱱ ᱵᱟᱹᱛᱤᱞ ᱫᱟᱲᱮᱭᱟᱜᱼᱟ